ᱦᱮᱞᱳ ᱰᱩᱢᱤ ᱫᱟ ᱞᱟᱹᱭ ᱫᱟᱹᱧ ᱡᱮ ᱟᱯᱮ ᱥᱮᱫ ᱫᱟᱸᱥᱟᱭ ᱫᱚ ᱛᱤᱱᱟᱹᱜ ᱨᱚᱠᱚᱢ ᱠᱚ ᱮᱱᱮᱡᱼᱟ ᱟᱪᱪᱷᱟ ᱚᱱᱟᱨᱮ ᱪᱮᱫᱠᱟ ᱪᱮᱫ ᱠᱚ ᱥᱟᱯᱟᱯ ᱠᱚ ᱵᱮᱵᱚᱦᱟᱨᱟ ᱦᱮᱸ ᱦᱮᱸ ᱦᱮᱸ ᱦᱮᱸ ᱦᱮᱸ ᱦᱮᱸ ᱟᱨ ᱵᱷᱩᱣᱟᱹᱝ ᱫᱟᱸᱥᱟᱭ ᱫᱚ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱦᱮᱸ ᱦᱮᱸ ᱦᱮᱸ ᱟᱪᱪᱷᱟ ᱟᱯᱮ ᱥᱮᱫ ᱫᱚ ᱛᱟᱦᱞᱮ ᱵᱟᱨ ᱨᱚᱠᱚᱢ ᱫᱟᱸᱥᱟᱭ ᱯᱮ ᱮᱱᱮᱡᱟ ᱵᱟᱝ ᱟᱪᱪᱷᱟ ᱴᱷᱤᱠ ᱜᱮᱭᱟ ᱛᱟᱦᱞᱮ ᱟᱨᱦᱚᱸ ᱚᱱᱠᱟ ᱜᱮᱧ ᱠᱩᱞᱤ ᱢᱮᱭᱟ ᱦᱟᱸᱜᱼᱮᱢ ᱞᱟᱹᱭᱤᱧᱟᱹ ᱦᱮᱸ ᱦᱮᱸ ᱟᱯᱮ ᱥᱮᱫ ᱪᱮᱫ ᱠᱚᱠᱚ ᱮᱱᱮᱡ ᱠᱟᱱᱟ ᱵᱟᱝ ᱥᱮ ᱟᱪᱪᱷᱟ ᱟᱪᱪᱷᱟ ᱢᱟ ᱛᱟᱦᱞᱮ ᱦᱮᱸ ᱦᱮᱸ ᱦᱮᱸ ᱵᱟᱝ ᱵᱟᱝ ᱚᱱᱟᱦᱚᱸ ᱥᱮᱫᱟᱭ ᱞᱮᱠᱟᱜᱮ ᱚᱱᱟ ᱠᱚᱦᱚᱸ ᱫᱚᱦᱚ ᱤᱫᱤᱜᱮ ᱦᱩᱭᱩᱜᱼᱟ ᱵᱟᱝ ᱥᱮ ᱴᱷᱤᱠ ᱜᱮᱭᱟ ᱛᱟᱦᱞᱮ ᱰᱩᱢᱤ ᱫᱟ ᱤᱱᱠᱟ ᱜᱤᱧ ᱜᱟᱞᱢᱟᱨᱟᱣ ᱫᱟ ᱦᱮᱸ ᱦᱮᱸ ᱦᱮᱸ